ᱟᱞᱮ ᱴᱚᱴᱷᱟᱨᱮ ᱡᱮᱢᱚᱱ ᱥᱤᱱᱮᱢᱟ ᱥᱚᱨᱮᱥ ᱠᱷᱚᱱ ᱥᱚᱨᱮᱥ ᱥᱤᱱᱮᱢᱟ ᱫᱚ ᱢᱮᱱᱟᱜ ᱜᱮᱭᱟ ᱡᱮᱢᱚᱱᱠᱤ ᱜᱟᱡᱚᱞ ᱨᱮ ᱟᱞᱮ ᱢᱟᱞᱫᱟ ᱰᱤᱥᱴᱤᱠ ᱜᱟᱡᱚᱞ ᱨᱮ ᱟᱨ ᱢᱟᱞᱫᱟ ᱨᱮᱦᱚᱸ ᱢᱮᱱᱟᱜ ᱜᱮᱭᱟ ᱛᱳ ᱢᱟᱞᱫᱟ ᱨᱮᱱᱟᱜ ᱢᱟᱞᱫᱟ ᱰᱤᱥᱴᱤᱠ ᱨᱮᱦᱚᱸ ᱢᱮᱱᱟᱜᱼᱟ ᱜᱟᱡᱚᱞ ᱢᱟᱞᱫᱟ ᱰᱤᱥᱴᱤᱠ ᱜᱟᱡᱚᱞ ᱨᱮ ᱢᱮᱱᱟᱜᱼᱟ ᱡᱮᱢᱚᱱ ᱢᱟᱯᱷᱤᱭᱟ ᱥᱤᱱᱮᱢᱟ ᱚᱸᱰᱮ ᱫᱚ ᱢᱟᱱᱮ ᱧᱮᱞ ᱵᱟᱲᱟ ᱟᱠᱟᱫ ᱜᱤᱭᱟᱹᱧ ᱵᱟᱨ ᱯᱮ ᱫᱷᱟᱣ ᱛᱤᱧ ᱪᱟᱞᱟᱣ ᱦᱮᱡ ᱵᱟᱲᱟ ᱠᱟᱱ ᱜᱮᱭᱟ ᱟᱨᱤᱧ ᱪᱟᱞᱟᱣ ᱵᱟᱲᱟᱜ ᱜᱮᱭᱟ ᱡᱮᱢᱚᱱᱠᱤ ᱱᱟᱯᱟᱭ ᱱᱟᱯᱟᱭ ᱥᱤᱱᱮᱢᱟ ᱠᱚ ᱮᱢ ᱞᱮᱠᱷᱟᱡ ᱚᱸᱰᱮ ᱧᱮᱧᱮᱞ ᱫᱩᱧ ᱥᱮᱱᱼᱦᱮᱡ ᱵᱟᱲᱟ ᱟᱠᱟᱱ ᱜᱮᱭᱟ ᱡᱮᱢᱚᱱ ᱫᱚ ᱦᱚᱲ ᱥᱤᱱᱮᱢᱟ ᱠᱚᱠᱚ ᱞᱟᱜᱟᱣ ᱵᱟᱲᱟ ᱞᱮᱫᱟ ᱩᱱ ᱥᱚᱢᱚᱭᱤᱧ ᱧᱮᱞ ᱵᱟᱲᱟ ᱟᱠᱟᱫᱟ ᱟᱨ ᱚᱠᱚᱭ ᱠᱚ ᱥᱟᱶᱛᱮᱧ ᱪᱟᱞᱟᱣ ᱞᱮᱱᱟ ᱱᱚᱣᱟ ᱦᱚᱸᱧ ᱞᱟᱹᱭᱮᱫᱟ ᱟᱭᱢᱟ ᱦᱚᱲ ᱥᱚᱸᱜᱮ ᱛᱮᱜᱮᱧ ᱪᱟᱞᱟᱣ ᱵᱟᱲᱟ ᱟᱠᱟᱱᱟ ᱡᱮᱢᱚᱱ ᱤᱧᱨᱮᱱ ᱜᱟᱛᱮ ᱠᱚ ᱥᱚᱸᱜᱮ ᱟᱨ ᱥᱟᱶᱛᱮ ᱜᱚᱼᱵᱟᱵᱟ ᱥᱚᱸᱜᱮ ᱦᱚᱸᱧ ᱥᱮᱱ ᱵᱟᱲᱟᱣ ᱟᱠᱟᱱᱟ ᱟᱨᱤᱧ ᱧᱮᱞ ᱵᱟᱲᱟᱣ ᱠᱟᱜᱼᱟ ᱟᱨ ᱚᱱᱟ ᱥᱤᱱᱮᱢᱟ ᱧᱮᱞ ᱠᱟᱛᱮᱫ ᱱᱟᱯᱟᱭ ᱜᱤᱧ ᱵᱩᱡᱷᱟᱹᱣ ᱠᱟᱜᱼᱟ ᱱᱚᱣᱟᱜᱮ